ᱦᱮᱞᱳ ᱯᱤᱡᱟ ᱵᱚᱭ ᱤᱧ ᱡᱮᱴᱟ ᱡᱚᱢᱟᱜ ᱤᱧ ᱚᱰᱟᱨ ᱞᱮᱫᱟ ᱚᱱᱟᱫᱚ ᱤᱧᱟᱹᱜ ᱵᱷᱩᱞ ᱵᱟᱹᱲᱤᱡ ᱠᱟᱨᱚᱱᱛᱮ ᱴᱷᱤᱠᱟᱹᱱᱟ ᱤᱧᱟᱹᱜ ᱴᱷᱤᱠᱟᱹᱱᱟ ᱫᱚ ᱮᱴᱟᱜ ᱨᱮ ᱟᱨ ᱴᱷᱤᱠᱟᱹᱱᱟᱧ ᱮᱢ ᱞᱮᱫᱟ ᱮᱴᱟᱜ ᱨᱮ ᱟᱨ ᱡᱮᱴᱟ ᱟᱯᱮᱭᱟᱜ ᱡᱮᱴᱟ ᱯᱤᱡᱡᱟ ᱠᱳᱢᱯᱟᱱᱤ ᱠᱚᱣᱟᱜ ᱯᱷᱳᱱ ᱦᱮᱡ ᱞᱮᱱᱟ ᱚᱱᱟᱫᱚ ᱡᱮᱴᱟᱧ ᱚᱰᱟᱨ ᱞᱮᱫᱟ ᱚᱱᱟᱫᱚ ᱵᱟᱝ ᱦᱮᱡ ᱠᱟᱱᱟ ᱮᱴᱟᱜ ᱟᱜ ᱡᱤᱱᱤᱥ ᱦᱮᱡ ᱠᱟᱱᱟ ᱟᱨ ᱤᱧᱟᱹᱜ ᱴᱷᱟᱶ ᱫᱚ ᱦᱩᱭᱩᱜ ᱠᱟᱱᱟ ᱨᱟᱱᱤᱯᱩᱨ ᱨᱟᱱᱤᱯᱩᱨ ᱨᱮ ᱤᱧᱫᱚ ᱵᱟᱨᱜᱟᱨ ᱤᱧ ᱚᱰᱟᱨ ᱞᱮᱫᱟ ᱟᱨ ᱯᱤᱡᱡᱟ ᱦᱮᱡ ᱠᱟᱱᱟ ᱟᱫᱚ ᱚᱱᱟᱜᱮ ᱤᱧᱟᱹᱜ ᱴᱷᱤᱠᱟᱱᱟ ᱨᱮ ᱟᱹᱜᱩ ᱦᱚᱴᱚ ᱠᱟᱜ ᱯᱮ ᱟᱨ ᱚᱠᱟᱴᱟᱜ ᱯᱮ ᱟᱹᱜᱩ ᱠᱟᱜ ᱚᱱᱟᱫᱚ ᱵᱟᱝ ᱠᱟᱱᱟ ᱤᱧ ᱚᱠᱟᱴᱟᱜ ᱤᱧ ᱚᱰᱟᱨ ᱞᱮᱫ ᱚᱱᱟᱧ ᱟᱹᱜᱩ ᱦᱚᱴᱚᱣᱟᱹᱧ ᱯᱮ ᱤᱧᱟᱹᱜ ᱴᱷᱟᱶ ᱫᱚ ᱦᱩᱭᱩᱜ ᱠᱟᱱᱟ ᱨᱟᱱᱤᱯᱩᱨ ᱜᱟᱡᱚᱞ ᱢᱟᱞᱫᱟ ᱚᱱᱟᱫᱚ ᱤᱧᱟᱹᱜ ᱜᱟᱹᱞᱛᱤ ᱠᱟᱨᱚᱱᱛᱮ ᱮᱴᱟᱜ ᱴᱷᱤᱠᱟᱱᱟ ᱮᱢ ᱦᱩᱭ ᱞᱮᱱᱟ ᱤᱧᱦᱚᱸ ᱵᱷᱩᱞ ᱡᱚᱵᱛᱮ ᱛᱟᱲᱟᱦᱩᱲᱳ ᱥᱚᱢᱚᱭ ᱵᱟᱝ ᱠᱷᱟᱹᱛᱤᱨ ᱛᱮ ᱚᱱᱠᱟ ᱢᱟᱱᱮ ᱴᱷᱤᱠᱟᱹᱱᱟ ᱢᱟᱱᱮ ᱢᱤᱫᱴᱮᱡ ᱥᱮᱵᱷ ᱠᱚᱨᱟ ᱜᱮ ᱛᱟᱦᱮᱸ ᱠᱟᱱᱟ ᱚᱱᱟ ᱠᱟᱨᱚᱱ ᱛᱮ ᱱᱟᱥᱮᱱᱟᱜ ᱢᱤᱥᱴᱮᱠ ᱠᱟᱱᱟ